ᱱᱤᱡᱮ ᱛᱮ ᱜᱟᱞᱟᱝ ᱠᱤᱪᱨᱤᱡᱽ ᱥᱮ ᱱᱤᱡᱮᱛᱮ ᱥᱤᱞᱟᱹᱭ ᱦᱚᱪᱚ ᱠᱤᱪᱨᱤᱡᱽ ᱫᱚ ᱥᱚᱵ ᱛᱷᱮᱠᱮ ᱵᱷᱟᱹᱜᱤᱭᱟ ᱱᱤᱡᱮᱨ ᱛᱮ ᱜᱟᱞᱟᱝ ᱠᱤᱪᱨᱤᱡᱽ ᱫᱚ ᱱᱤᱡᱮᱨᱟᱜ ᱞᱮᱠᱟ ᱨᱮᱰᱤᱢᱮᱴ ᱠᱤᱪᱨᱤᱡᱽ ᱫᱚ ᱥᱤᱞᱟᱹᱭ ᱦᱚᱸ ᱵᱟᱝ ᱴᱤᱠᱟᱹᱜᱼᱟ ᱚᱱᱟ ᱠᱷᱟᱹᱛᱤᱨ ᱛᱮ ᱟᱹᱰᱤ ᱥᱮᱫᱟᱭ ᱠᱷᱚᱱᱟᱜ ᱜᱮ ᱟᱵᱚ ᱜᱟᱞᱟᱝᱛᱮ ᱜᱟᱞᱟᱝᱟᱜ ᱛᱤ ᱛᱮᱭᱟᱜ ᱥᱮ ᱠᱤᱨᱤᱧ ᱨᱚᱜ ᱦᱚᱪᱚ ᱠᱤᱪᱨᱤᱡᱽ ᱜᱮ ᱵᱤᱥᱤᱨ ᱵᱷᱟᱜᱽ ᱫᱩᱧ ᱵᱮᱵᱚᱦᱟᱨᱟ ᱟᱵᱚ ᱫᱚ